ᱤᱧᱟᱹᱜ ᱴᱚᱴᱷᱟ ᱨᱮᱫᱚ ᱟᱹᱰᱤᱜᱟᱱ ᱠᱟᱹᱨᱤᱜᱚᱞ ᱠᱚ ᱢᱮᱱᱟᱜ ᱠᱚᱣᱟ ᱡᱟᱦᱟᱸ ᱞᱮᱠᱟ ᱠᱟᱴ ᱢᱤᱥᱛᱨᱤ ᱨᱟᱡᱽ ᱢᱤᱥᱛᱨᱤ ᱢᱩᱪᱤ ᱯᱟᱨᱠᱚᱢ ᱵᱮᱱᱟᱣ ᱠᱚ ᱢᱮᱱᱟᱜ ᱠᱚᱣᱟ ᱟᱨ ᱱᱩᱠᱩ ᱠᱚ ᱟᱠᱚᱣᱟᱜ ᱦᱮᱸ ᱥᱟᱹᱨᱤ ᱞᱟᱹᱜᱤᱫ ᱥᱚᱨᱠᱟᱨ ᱴᱷᱮᱱ ᱠᱷᱚᱱ ᱨᱤᱱ ᱥᱮ ᱵᱚᱦᱩᱛ ᱴᱟᱹᱠᱤ ᱩᱫᱩᱜ ᱟᱹᱰᱤ ᱞᱟᱹᱠᱛᱤᱭᱟᱱᱟ ᱨᱤᱱ ᱥᱮ ᱵᱷᱚᱨᱛᱩᱠᱤ ᱪᱮ ᱠᱟᱹᱣᱲᱤ ᱵᱟᱝᱠᱷᱟᱱ ᱟᱠᱚᱣᱟᱜ ᱵᱮᱯᱟᱨ ᱪᱤᱠᱟᱹᱛᱮᱠᱚ ᱢᱟᱨᱟᱝ ᱫᱟᱲᱮᱭᱟᱜᱼᱟ ᱟᱠᱚᱣᱟᱜ ᱡᱟᱦᱟᱸ ᱫᱚ ᱦᱮᱸ ᱥᱟᱨᱤ ᱢᱮᱱᱟᱜ ᱛᱟᱠᱚᱣᱟ ᱚᱱᱟ ᱵᱟᱝ ᱠᱚ ᱥᱟᱹᱨᱤ ᱫᱟᱲᱮᱭᱟᱜ ᱠᱟᱱᱟ ᱚᱱᱟ ᱞᱟᱹᱜᱤᱫ ᱥᱚᱨᱠᱟᱨ ᱡᱩᱫᱤ ᱟᱠᱚ ᱵᱷᱚᱨᱛᱩᱠᱤ ᱪᱮ ᱨᱤᱱ ᱮᱢ ᱠᱟᱛᱮᱫ ᱟᱠᱚ ᱚᱱᱟᱛᱮ ᱢᱟᱨᱟᱝ ᱫᱷᱟᱨᱟ ᱫᱚᱠᱟᱱ ᱵᱮᱱᱟᱣ ᱠᱟᱛᱮᱫ ᱚᱸᱰᱮ ᱟᱨᱦᱚᱸ ᱦᱚᱲ ᱠᱚᱦᱚᱸ ᱠᱚ ᱴᱨᱮᱱᱤᱝ ᱠᱚ ᱮᱢ ᱫᱟᱲᱮᱭᱟ ᱠᱚᱣᱟ ᱪᱮᱫ ᱫᱟᱲᱮᱭᱟ ᱠᱚᱣᱟ ᱠᱚ ᱟᱨ ᱩᱱᱠᱩ ᱦᱚᱸ ᱚᱱᱠᱟᱜᱮ ᱟᱨᱦᱚᱸ ᱠᱚ ᱥᱮᱬᱟ ᱠᱮᱭᱟ ᱱᱚᱣᱟ ᱠᱚ ᱞᱟᱹᱜᱤᱫᱼᱜᱮ ᱵᱷᱚᱨᱛᱩᱠᱤ ᱟᱨ ᱠᱟᱹᱣᱲᱤ ᱫᱚ ᱟᱹᱰᱤᱜᱮ ᱞᱟᱹᱠᱛᱤᱭᱟᱱᱟ ᱠᱟᱹᱨᱤᱜᱚᱞ ᱠᱚᱣᱟᱜ ᱱᱤᱭᱟᱹ ᱩᱭᱦᱟᱹᱨ ᱛᱟᱠᱚ ᱢᱮᱱᱟᱜᱼᱟ ᱡᱮ ᱟᱞᱮ ᱦᱚᱸ ᱟᱨᱦᱚᱸ ᱢᱟᱨᱟᱝ ᱠᱟᱹᱨᱤᱜᱚᱞ ᱞᱮᱠᱟᱞᱮ ᱵᱮᱱᱟᱜᱼᱟ ᱱᱚᱣᱟᱨᱮ ᱡᱩᱫᱤ ᱥᱚᱨᱠᱟᱨ ᱟᱞᱮᱜᱮ ᱜᱚᱲᱚ ᱥᱚᱦᱚᱫ ᱮᱢᱟ ᱞᱮᱭᱟᱭ ᱤᱱᱟᱹᱠᱷᱟᱱ ᱟᱹᱰᱤᱜᱮ ᱱᱟᱯᱟᱭ ᱦᱩᱭᱩᱜᱼᱟ ᱟᱨ ᱚᱱᱟ ᱞᱟᱹᱜᱤᱫ ᱤᱧᱥᱮᱫ ᱠᱷᱚᱱ ᱫᱚ ᱨᱤᱱ ᱟᱨ ᱵᱷᱚᱨᱛᱩᱠᱤ ᱪᱮ ᱠᱟᱹᱣᱰᱤ ᱠᱟᱨᱤᱜᱚᱞ ᱠᱚ ᱞᱟᱹᱜᱤᱫ ᱟᱹᱰᱤᱜᱮ ᱞᱟᱹᱠᱛᱤᱭᱟᱱᱟ